ᱤᱧᱫᱚ ᱡᱟᱦᱟᱸ ᱞᱮᱠᱟ ᱡᱚ ᱫᱟᱨᱮ ᱩᱞ ᱟᱢᱲᱟ ᱡᱚᱡᱚ ᱱᱮᱢᱵᱩ ᱯᱚᱯᱤᱛᱟ ᱮᱢᱟᱱ ᱫᱟᱨᱮ ᱠᱚᱵᱚᱱ ᱨᱚᱦᱚᱭᱟ ᱟᱨ ᱡᱚᱼᱨᱩᱯ ᱛᱮᱵᱚᱱ ᱟᱹᱠᱷᱨᱤᱧᱟ ᱥᱮ ᱯᱮᱲᱟ ᱯᱚᱨᱵᱷᱩ ᱵᱚᱱ ᱮᱢᱟᱠᱚᱣᱟ ᱟᱨ ᱱᱚᱣᱟ ᱡᱚ ᱟᱹᱠᱷᱨᱤᱧ ᱠᱟᱛᱮᱫ ᱟᱵᱚᱣᱟᱜ ᱢᱤᱫ ᱵᱟᱨ ᱯᱚᱭᱥᱟᱹ ᱨᱚᱡᱽᱜᱟᱨ ᱦᱚᱸ ᱦᱩᱭᱩᱜᱼᱟ ᱟᱨ ᱡᱟᱦᱟᱸ ᱞᱮᱠᱟ ᱫᱟᱨᱮ ᱱᱟᱹᱲᱤ ᱠᱩᱸᱫᱨᱤ ᱠᱟᱨᱞᱟ ᱦᱚᱛᱚᱫ ᱡᱷᱤᱸᱜᱟᱹ ᱮᱢᱟᱱ ᱠᱚ ᱨᱚᱦᱚᱭ ᱠᱟᱛᱮᱫ ᱚᱱᱟ ᱟᱵᱚ ᱩᱛᱩ ᱨᱩᱯᱛᱮ ᱱᱚᱣᱟ ᱦᱚᱸᱵᱚᱱ ᱟᱹᱠᱷᱨᱤᱧᱟ ᱟᱨ ᱟᱵᱚᱣᱟᱜ ᱩᱛᱩ ᱮᱢᱟᱱ ᱠᱤᱨᱤᱧ ᱟᱞᱚ ᱦᱩᱭᱩᱜᱼᱢᱟ ᱢᱮᱱᱛᱮ ᱪᱮ ᱯᱮᱲᱟ ᱯᱚᱨᱵᱷᱩ ᱠᱚᱦᱚᱸ ᱮᱢ ᱦᱩᱭᱩᱜᱼᱢᱟ ᱢᱮᱱᱛᱮ ᱟᱨ ᱢᱤᱫᱵᱟᱨ ᱯᱩᱭᱥᱟᱹ ᱨᱚᱡᱽᱜᱟᱨ ᱦᱩᱭᱩᱜᱼᱢᱟ ᱢᱮᱱᱼᱛᱮᱵᱚᱱ ᱪᱟᱥᱟ ᱟᱵᱚᱣᱟᱜ ᱟᱱᱟᱡᱽ ᱯᱟᱹᱛᱤ ᱦᱚᱸᱵᱚ ᱰᱷᱮᱨ ᱫᱟᱲᱮᱭᱟᱜᱼᱟ